ᱡᱤᱵᱤᱠᱟ ᱯᱟᱭᱨᱟᱜ ᱫᱚ ᱱᱚᱣᱟ ᱠᱟᱱᱟ ᱡᱟᱦᱟᱸ ᱡᱤᱱᱤᱥᱴᱟ ᱩᱱᱠᱩ ᱦᱚᱲ ᱟᱵᱚ ᱦᱟᱹᱠᱩ ᱪᱟᱥ ᱟᱨᱵᱟᱝ ᱰᱷᱚᱸᱜᱟ ᱞᱟᱲᱟᱣ ᱠᱚ ᱱᱩᱠᱩ ᱡᱟᱦᱟᱸᱭ ᱠᱚ ᱤᱫᱤᱭᱮᱫ ᱠᱚᱣᱟ ᱱᱩᱠᱩ ᱫᱚ ᱚᱱᱟᱛᱮ ᱟᱠᱚ ᱠᱚ ᱟᱹᱥᱩᱞᱚᱜ ᱠᱟᱱᱟ ᱟᱠᱚᱣᱟᱜ ᱯᱚᱨᱤᱵᱟᱨ ᱠᱚ ᱪᱟᱲᱟᱣᱮᱫᱼᱟ ᱯᱮᱥᱟᱫᱟᱨ ᱟᱨ ᱡᱤᱵᱤᱠᱟ ᱱᱚᱣᱟ ᱵᱟᱱᱟᱨ ᱫᱚᱥ ᱢᱤᱫ ᱜᱮᱭᱟ ᱡᱟᱦᱟᱸ ᱪᱮᱫ ᱱᱚᱣᱟ ᱛᱮᱜᱮ ᱠᱚ ᱟᱹᱥᱩᱞᱚᱜ ᱠᱟᱱᱟ ᱟᱨ ᱱᱚᱣᱟ ᱡᱟᱦᱟᱸ ᱱᱟᱦᱟᱜ ᱱᱟᱹᱭ ᱫᱚᱨᱭᱟ ᱵᱟᱸᱫᱽ ᱯᱟᱭᱨᱟᱜ ᱡᱟᱦᱟᱸ ᱪᱮ ᱱᱚᱣᱟ ᱫᱚ ᱫᱚ ᱱᱚᱝᱠᱟᱱ ᱡᱤᱱᱤᱥ ᱠᱟᱱᱟ ᱡᱟᱦᱟᱸ ᱡᱮ ᱱᱚᱣᱟ ᱫᱚ ᱟᱵᱚ ᱞᱟᱹᱜᱤᱫ ᱫᱚ ᱵᱟᱝ ᱠᱟᱱᱟ ᱡᱟᱦᱟᱸ ᱡᱤᱱᱤᱥᱴᱟ ᱟᱵᱚ ᱫᱚ ᱵᱟᱭ ᱵᱟᱵᱚ ᱠᱩᱥᱤᱭᱟᱜᱼᱟ ᱪᱮᱠᱟᱛᱮ ᱠᱩᱥᱤ ᱵᱟᱵᱚ ᱵᱩᱡᱷᱟᱹᱣᱟ ᱟᱵᱚᱣᱟᱜ ᱫᱚ ᱦᱩᱭᱩᱜ ᱠᱟᱱᱟ ᱱᱟᱹᱭ ᱠᱚᱨᱮ ᱵᱟᱸᱫᱽ ᱠᱚᱨᱮ ᱱᱚᱣᱟ ᱨᱮ ᱯᱟᱭᱨᱟᱜ ᱫᱚ ᱦᱮᱞᱠᱟᱣ ᱪᱷᱤᱞᱠᱟᱹᱣ ᱛᱮᱢ ᱩᱢ ᱩᱢᱩᱜ ᱟᱢ ᱯᱟᱭᱨᱟᱜ ᱟᱢ ᱱᱟᱯᱟᱭ ᱵᱩᱡᱷᱟᱹᱜᱼᱟ ᱟᱹᱰᱤ ᱠᱩᱥᱤ ᱨᱟᱹᱥᱠᱟᱹ ᱵᱩᱡᱷᱟᱹᱜᱼᱟ ᱠᱷᱮᱞᱰᱩᱼᱠᱷᱤᱯᱤᱞᱰᱩ ᱟᱛᱮᱢ ᱯᱟᱭᱨᱟᱜᱼᱟ ᱚᱱᱟ ᱫᱚ ᱱᱟᱯᱟᱭ ᱵᱩᱡᱷᱟᱹᱜᱼᱟ ᱱᱚᱣᱟ ᱨᱮᱫᱚ ᱟᱵᱚ ᱫᱚ ᱱᱟᱦᱟᱜ ᱩᱱᱟᱹᱜ ᱵᱮᱥ ᱪᱮᱦᱨᱟ ᱠᱩᱥᱤ ᱫᱚ ᱵᱟᱵᱚ ᱵᱩᱡᱷᱟᱹᱜᱼᱟ ᱟᱵᱚ ᱫᱚ ᱩᱱᱤ ᱦᱚᱲ ᱠᱟᱱᱟ ᱵᱚ ᱡᱟᱦᱟᱸ ᱡᱤᱱᱤᱥᱴᱟ ᱟᱵᱚ ᱫᱚ ᱱᱟᱹᱭ ᱠᱚᱨᱮ ᱵᱟᱸᱫᱽ ᱠᱚᱨᱮ ᱜᱮ ᱩᱢ ᱯᱷᱟᱨᱪᱟᱹ ᱯᱟᱭᱨᱟᱜ ᱯᱟᱹᱨᱠᱟᱹᱣ ᱱᱚᱣᱟ ᱠᱚᱨᱮᱜᱮ ᱠᱩᱥᱤ ᱵᱩᱡᱷᱟᱹᱣᱟ